ᱥᱟᱱᱛᱟᱞᱤ ᱯᱟᱹᱨᱥᱤ ᱞᱟᱦᱟ ᱛᱮᱱ ᱦᱚᱲ ᱠᱚᱫᱚ ᱵᱤᱨ ᱵᱩᱨᱩ ᱨᱮᱜᱮ ᱠᱚ ᱛᱟᱦᱮᱸᱱ ᱠᱟᱱ ᱛᱟᱦᱮᱸᱫᱼᱟ ᱫᱷᱤᱨᱤ ᱫᱟᱨᱮ ᱚᱱᱟ ᱜᱮᱠᱚ ᱯᱩᱡᱟᱹᱣᱟᱜ ᱠᱟᱱ ᱛᱟᱦᱮᱸᱱᱟ ᱢᱩᱨᱛᱤ ᱠᱚᱫᱚ ᱵᱟᱜᱮ ᱯᱩᱡᱟᱹᱣᱟᱜ ᱠᱟᱱ ᱛᱟᱦᱮᱸᱱᱟ ᱵᱤᱨ ᱨᱮᱱ ᱪᱮᱬᱮᱸ ᱠᱚᱣᱟᱜ ᱡᱤᱞ ᱠᱚ ᱡᱚᱢᱮᱫ ᱠᱟᱱ ᱛᱟᱦᱮᱸᱱᱟ ᱵᱤᱨ ᱨᱮᱱᱟᱜ ᱫᱟᱨᱮ ᱨᱮ ᱡᱚ ᱠᱚ ᱡᱚᱢᱮᱜ ᱛᱟᱦᱮᱸᱱᱟ